ᱠᱮᱢᱮᱨᱟ ᱛᱮᱫᱚ ᱟ ᱰᱤ ᱪᱮᱦᱨᱟ ᱪᱷᱳᱵᱤ ᱛᱩᱞᱟ ᱣ ᱜᱟᱱᱚᱜᱼᱟ ᱟᱨ ᱠᱮᱢᱮᱨᱟ ᱫᱚ ᱦᱟᱱᱛᱮ ᱱᱷᱟᱛᱮ ᱤᱫᱤ ᱦᱚᱸ ᱜᱟᱱᱚᱜᱼᱟ ᱟᱨ ᱠᱟ ᱴᱤᱡ ᱠᱚᱨᱮᱱᱟᱜ ᱪᱷᱳᱵᱤ ᱛᱩᱞᱟᱹᱣ ᱠᱟᱛᱮ ᱫᱚᱦᱚ ᱟᱨ ᱥᱮᱬᱟ ᱠᱟᱛᱮ ᱮᱢ ᱧᱮᱞ ᱫᱟᱲᱮᱭᱟᱜᱼᱟ